ᱦᱮᱸᱭᱟ ᱚᱠᱟᱥᱮᱫ ᱮᱢ ᱪᱟᱞᱟᱣ ᱞᱮᱱᱟ ᱚ ᱤᱧᱦᱚᱸ ᱱᱚᱛᱮᱜᱤᱧ ᱦᱮᱡᱞᱮᱱᱟ ᱵᱚᱞᱯᱩᱨ ᱥᱮᱫ ᱠᱚᱫᱤᱱ ᱠᱷᱚᱡᱠᱩ ᱜᱤᱫᱽᱨᱟᱹᱠᱩ ᱟᱲᱩ ᱩᱪᱩᱠᱮᱫᱤᱧᱟ ᱴᱤᱵᱤ ᱴᱤᱵᱤ ᱮᱵᱟ ᱴᱤᱵᱤ ᱦᱟᱛᱟᱣᱢᱮ ᱟᱫᱚ ᱴᱤᱵᱤ ᱦᱟᱛᱟᱣ ᱢᱮᱱᱛᱮᱧ ᱦᱮᱡ ᱟᱠᱟᱱᱟ ᱦᱮᱸ ᱛᱚ ᱮᱱᱟᱱ ᱵᱤᱥᱱᱩ ᱯᱟᱹᱴᱤ ᱫᱚᱠᱟᱱ ᱤᱧ ᱪᱟᱞᱟᱣᱮᱱᱟ ᱚᱸᱰᱮᱧ ᱧᱮᱞ ᱞᱟᱜᱟ ᱠᱮᱫᱟ ᱚᱸᱰᱮᱠᱩ ᱩᱫᱩᱜ ᱵᱟᱲᱟᱣᱟᱫᱤᱧᱟ ᱚᱸᱰᱮ ᱫᱟᱢᱮ ᱫᱚᱨᱮ ᱵᱟᱹᱧ ᱠᱩᱥᱤ ᱞᱮᱱᱟ ᱦᱮᱸ ᱫᱤᱭᱮ ᱟᱫᱚ ᱟᱵᱟᱨ ᱦᱮᱸ ᱟᱵᱩ ᱱᱚᱜᱚᱭ ᱡᱚᱱᱚᱛᱟ ᱯᱷᱟᱨᱢᱮᱥᱤ ᱯᱟᱥᱮᱨᱮ ᱤᱟᱭᱟᱹ ᱥᱟᱢᱥᱩᱱ ᱥᱚᱨᱩᱢ ᱢᱮᱱᱟᱜ ᱟᱠᱟᱫ ᱚᱸᱰᱮᱧ ᱪᱟᱞᱟᱣᱞᱮᱱᱟ ᱚᱸᱰᱮᱧ ᱧᱮᱞ ᱵᱟᱲᱟᱠᱮᱫᱟ ᱟᱭᱢᱟ ᱨᱚᱠᱚᱢᱟᱜ ᱜᱤᱧ ᱧᱮᱞ ᱠᱮᱫᱟ ᱧᱮᱞᱫᱚ ᱢᱤᱫᱵᱟᱨ ᱪᱚᱫᱫᱚ ᱤᱧᱪᱤ ᱵᱟᱭᱤᱥ ᱤᱧᱪᱤ ᱟᱭᱢᱟᱨᱚᱠᱚᱢ ᱠᱩ ᱩᱫᱩᱜ ᱟᱫᱤᱧᱟ ᱟᱫᱚᱧ ᱢᱮᱱᱫᱟ ᱰᱷᱮᱨᱫᱟᱢᱟᱜ ᱦᱚᱸ ᱞᱟᱵ ᱵᱟᱹᱱᱩᱜᱼᱟ ᱥᱮᱭ ᱮᱱᱠᱟᱜᱤ ᱪᱷᱚᱵᱤᱢ ᱧᱮᱞᱠᱚᱣᱟ ᱟᱫᱚ ᱳᱭ ᱵᱤᱥ ᱤᱧᱪᱤᱧ ᱠᱩᱥᱤᱭᱮᱱᱟ ᱫᱟᱢᱫᱚᱨ ᱦᱩᱭᱮᱱᱟ ᱚᱱᱟᱜᱤ ᱟᱫᱚᱧ ᱚᱲᱟᱜ ᱨᱮᱦᱚᱧ ᱯᱷᱚᱱ ᱛᱮᱧ ᱞᱟᱹᱭᱟᱫ ᱠᱚᱣᱟ ᱡᱮᱛᱷᱟ ᱠᱩᱲᱤ ᱤᱧᱪᱤᱧ ᱦᱟᱛᱟᱣᱮᱫᱟ ᱟᱫᱚᱭ ᱢᱮᱱᱫᱟ ᱦᱮᱸ ᱛᱚᱵᱮ ᱟᱹᱜᱩᱭᱢᱮ ᱟᱫᱚᱧ ᱟᱹᱜᱩᱠᱮᱫᱟ ᱚᱱᱟᱜᱤ ᱟᱫᱚ ᱱᱚᱜᱚᱭᱞᱮ ᱞᱟᱜᱟᱭᱮᱫ ᱠᱟᱱᱟ ᱚᱲᱟᱜ ᱨᱮ ᱟᱫᱚ ᱢᱤᱥᱛᱤᱨᱤ ᱦᱤᱡᱩᱜ ᱮ ᱢᱮᱱᱞᱮᱫᱟ ᱩᱱᱤᱦᱚ ᱵᱟᱭ ᱦᱮᱡᱞᱮᱱᱟ ᱟᱫᱚ ᱩᱱᱤ ᱪᱚᱧᱪᱚᱞᱚᱧ ᱥᱟᱵ ᱟᱹᱜᱩ ᱠᱤᱫᱤᱭᱟ ᱚᱱᱮ ᱞᱟᱜᱟᱣ ᱩᱴᱩ ᱠᱟᱹᱛᱤᱧᱢᱮ ᱟᱫᱚ ᱩᱱᱤᱜᱤᱭ ᱞᱟᱜᱟᱣᱮᱰᱟ ᱱᱚᱜᱚᱭ ᱴᱤᱵᱤ ᱥᱮᱴᱤᱝ ᱥᱮᱴᱤᱝ ᱛᱮᱜᱤ ᱱᱚᱜᱚᱭ ᱫᱟᱜᱢᱟ ᱧᱩᱨᱩᱜᱠᱟᱱ ᱫᱤᱭᱮ ᱟᱫᱚ ᱱᱮᱜᱮ ᱱᱤᱛᱚᱜ ᱥᱟᱹᱛ ᱫᱟ ᱟᱫᱚ ᱚᱱᱟᱜᱮᱞᱮ ᱧᱮᱞ ᱞᱮᱫᱠᱚᱣᱟ ᱪᱷᱚᱵᱤᱫᱚ ᱵᱷᱟᱜᱤ ᱜᱮᱠᱩ ᱦᱤᱡᱩᱜ ᱠᱟᱱᱟ ᱯᱷᱨᱮᱥ ᱪᱷᱚᱵᱤ ᱮᱠᱫᱚᱢ ᱟᱹᱰᱤ ᱠᱟᱡᱟᱠ ᱪᱷᱚᱵᱤ ᱡᱚᱛᱚ ᱪᱮᱱᱮᱞᱜᱤ ᱵᱷᱟᱜᱤᱭ ᱥᱟᱵᱮᱫ ᱠᱟᱱᱟ ᱮᱱᱮᱡ ᱠᱚᱦᱚᱧ ᱞᱟᱜᱟᱣ ᱞᱟᱜᱟ ᱠᱮᱫᱟ ᱮᱱᱮᱡᱠᱚᱦᱚᱸ ᱵᱷᱟᱜᱤ ᱜᱤᱭ ᱥᱟᱵᱮᱫ ᱠᱟᱱᱟ ᱟᱫᱚ ᱱᱚᱜᱚᱭ ᱪᱟᱞᱟᱜ ᱠᱟᱱᱜᱮᱭᱟ ᱢᱚᱪᱜᱤ ᱫᱤᱭᱮ ᱟᱫᱚ ᱜᱤᱫᱽᱨᱟᱹᱠᱚᱢᱟ ᱱᱮᱛᱚᱜ ᱢᱟᱠᱩ ᱫᱚᱱ ᱵᱟᱲᱟᱭ ᱠᱟᱱ ᱧᱮᱧᱮᱞ ᱞᱟᱹᱜᱤᱫ ᱟᱹᱜᱩᱢᱟᱧ ᱟᱹᱜᱩᱠᱮᱫᱦᱟᱸᱜ ᱟᱫᱚ ᱯᱟᱲᱦᱟᱜ ᱠᱩ ᱪᱮᱠᱟᱜ ᱟᱦᱟᱸᱜ ᱥᱮ ᱴᱤᱵᱤ ᱥᱮᱫ ᱨᱮᱠᱩ ᱢᱟᱛᱟᱜᱼᱟ ᱥᱮᱪᱮᱫᱦᱟᱸᱜ ᱟᱫᱚᱧ ᱢᱮᱱ ᱟᱠᱟᱫ ᱠᱚᱣᱟ ᱚᱲᱟᱜ ᱨᱮᱫᱚ ᱟᱞᱚᱯᱮ ᱞᱟᱜᱟᱣ ᱠᱟᱜᱼᱟ ᱥᱟᱨᱟᱫᱤᱱ ᱫᱚ ᱜᱤᱫᱽᱨᱟᱹ ᱠᱚᱦᱚᱸ ᱚᱱᱟ ᱛᱮᱜᱤ ᱵᱟᱹᱧ ᱦᱟᱛᱟᱣᱮᱫ ᱠᱟᱱᱛᱟᱦᱮᱸᱫᱼᱟ ᱟᱹᱰᱤᱫᱤᱱ ᱠᱷᱚᱡ ᱫᱚ ᱚᱱᱮ ᱯᱟᱲᱦᱟᱜᱠᱩ ᱱᱚᱥᱴᱚᱜᱼᱟ ᱠᱷᱟᱹᱛᱤᱨ ᱛᱮ ᱟᱫᱚᱧ ᱢᱮᱱᱮᱫ ᱛᱟᱦᱮᱸᱜᱼᱟ ᱟᱫᱚ ᱛᱤᱦᱤᱧ ᱜᱟᱯᱟ ᱫᱚᱠᱚ ᱦᱟᱨᱟ ᱵᱟᱲᱟᱭᱮᱱᱟ ᱛᱚ ᱛᱷᱚᱲᱟ ᱟᱠᱩᱛᱮᱦᱚᱸᱠᱩ ᱵᱩᱡᱷᱟᱹᱣᱟ ᱚᱱᱟᱛᱮ ᱛᱤᱦᱤᱧ ᱜᱟᱯᱟ ᱟᱭᱢᱟ ᱫᱤᱱᱠᱷᱚᱡ ᱢᱮᱱ ᱢᱮᱱᱛᱮ ᱛᱤᱦᱤᱧ ᱜᱟᱯᱟ ᱫᱚᱧ ᱟᱹᱜᱩ ᱠᱮᱫᱟ